ᱦᱮᱞᱳ ᱱᱤᱞᱮᱥ ᱟᱢᱟᱜ ᱜᱟᱹᱰᱤ ᱟᱹᱰᱤ ᱫᱤᱱ ᱠᱷᱚᱱᱟᱜ ᱵᱷᱟᱲᱟᱧ ᱦᱟᱛᱟᱣ ᱞᱮᱫᱟ ᱛᱳ ᱵᱟᱹᱧ ᱵᱩᱡᱽ ᱫᱟᱲᱮ ᱠᱟᱱᱟ ᱟᱢᱫᱚ ᱚᱠᱟᱨᱮ ᱢᱮᱱᱟᱢᱟ ᱟᱢᱟᱜ ᱢᱮᱥᱮᱡᱽ ᱤᱧ ᱧᱮᱞ ᱠᱮᱫᱟ ᱡᱟᱧ ᱵᱩᱡᱷᱟᱹᱣ ᱠᱮᱫᱟ ᱟᱢᱫᱚ ᱱᱤᱢᱛᱚᱞᱟ ᱪᱚᱠᱨᱮ ᱢᱮᱱᱟᱢᱟ ᱤᱧ ᱫᱚ ᱠᱤᱱᱛᱩ ᱚᱸᱰᱮ ᱵᱟᱹᱱᱩᱜ ᱤᱧᱟᱹ ᱤᱧᱫᱚ ᱠᱚᱞᱮᱡᱽ ᱢᱳᱲ ᱨᱤᱧ ᱛᱤᱸᱜᱩ ᱟᱠᱟᱱᱟ ᱛᱷᱚᱲᱟ ᱠᱟᱹᱴᱤᱪ ᱞᱟᱦᱟ ᱦᱤᱡᱩᱜ ᱢᱮ ᱟᱢᱫᱚ ᱚᱸᱰᱮ ᱜᱮᱢ ᱧᱟᱢᱤᱧᱟ